ᱤᱧᱟᱹᱜ ᱞᱮᱠᱟ ᱛᱮᱫᱚ ᱡᱟᱹᱯᱩᱫ ᱫᱤᱱ ᱜᱤᱧ ᱠᱩᱥᱤᱭᱟᱜᱼᱟ ᱪᱮᱫᱟᱜ ᱥᱮ ᱩᱱ ᱚᱠᱛᱚ ᱫᱚ ᱫᱟᱜ ᱛᱟᱭᱱᱚᱢ ᱜᱤᱫᱽᱨᱟᱹ ᱥᱟᱣ ᱠᱟᱴᱠᱚᱢ ᱟᱨ ᱨᱚᱠᱚᱪ ᱦᱟᱞᱟᱝ ᱦᱟᱹᱠᱩ ᱵᱟᱹᱲᱥᱤ ᱟᱹᱰᱤ ᱨᱟᱹᱥᱠᱟᱹ ᱜᱮ ᱵᱩᱡᱷᱟᱹᱜᱼᱟ ᱟᱨ ᱡᱟᱹᱯᱩᱫ ᱫᱤᱱ ᱫᱷᱟᱹᱨᱛᱤ ᱦᱚᱸ ᱦᱟᱹᱨᱭᱟᱹᱲ ᱜᱮ ᱵᱟᱹᱫ ᱵᱟᱹᱭᱦᱟᱹᱲ ᱠᱚᱨᱮᱫ ᱫᱟᱜ ᱪᱮᱦᱮᱞ ᱪᱮᱯᱮᱞ ᱧᱮᱞᱚᱜᱼᱟ ᱟᱨ ᱚᱱᱟ ᱧᱮᱞᱛᱮ ᱢᱚᱱᱮ ᱡᱤᱣᱤ ᱚᱱᱛᱚᱨ ᱨᱮ ᱨᱟᱹᱥᱠᱟᱹ ᱜᱮ ᱵᱩᱡᱷᱟᱹᱜᱼᱟ